ᱟᱸᱡᱚᱢ ᱵᱮᱱ ᱜᱚᱝᱠᱮ ᱤᱭᱟᱹ ᱦᱮᱸ ᱡᱟᱦᱟ ᱥᱮᱡ ᱩᱛᱛᱚᱨ ᱱᱟᱠᱷᱟ ᱩᱛᱩᱜ ᱩᱛᱛᱚᱨ ᱯᱩᱨᱩᱵ ᱱᱟᱠᱷᱟ ᱡᱟᱦᱟᱸ ᱢᱮᱱᱟᱜ ᱡᱟᱦᱟ ᱫᱚ ᱥᱟᱹᱛᱩᱲᱤ ᱱᱟᱹᱛᱩᱲᱤ ᱵᱚᱞᱚᱠ ᱠᱚ ᱢᱮᱛᱟᱜ ᱠᱟᱱ ᱚᱱᱟ ᱯᱟᱥᱴᱟ ᱫᱚ ᱠᱤᱱᱛᱩ ᱟᱹᱰᱤ ᱰᱷᱮᱨ ᱠᱚᱫᱚᱢ ᱛᱮᱜᱮ ᱟᱵᱚ ᱥᱟᱱᱛᱟᱲᱤ ᱯᱟᱹᱨᱥᱤ ᱥᱮ ᱚᱞᱪᱤᱠᱤ ᱞᱤᱯᱤ ᱛᱮ ᱚᱞᱚᱜ ᱯᱟᱲᱦᱟᱣ ᱫᱚ ᱪᱟᱹᱞᱩ ᱟᱠᱟᱱᱟ ᱢᱮᱱᱠᱷᱟᱱ ᱟᱵᱚ ᱱᱚᱣᱟ ᱩᱛᱛᱚᱨ ᱱᱟᱠᱷᱟ ᱥᱮ ᱫᱚᱠᱷᱤᱱ ᱱᱟᱠᱷᱟ ᱮᱠᱴᱩ ᱵᱚ ᱛᱟᱭᱚ ᱧᱚᱜ ᱜᱮᱭᱟ ᱢᱮᱱᱷᱟᱱ ᱱᱤᱛᱳᱜ ᱱᱤᱛᱳᱜ ᱱᱚᱣᱟ ᱠᱚᱨᱮ ᱦᱚᱸ ᱯᱚᱨᱛᱤ ᱴᱟ ᱤᱥᱠᱩᱞ ᱠᱚᱨᱮᱫ ᱥᱮ ᱟᱹᱛᱩ ᱠᱚᱨᱮᱫ ᱚᱱᱮ ᱜᱟᱨᱡᱮᱱ ᱜᱟᱨᱡᱮᱱ ᱢᱤᱴᱤᱝ ᱢᱟᱫᱷᱚᱢ ᱛᱮ ᱢᱟᱱᱮ ᱵᱩᱡᱷᱟᱹᱣ ᱦᱩᱭᱩᱜ ᱠᱟᱱᱟ ᱡᱮ ᱟᱵᱚ ᱥᱟᱱᱛᱟᱲᱤ ᱯᱟᱹᱨᱰᱤ ᱛᱮᱫᱚ ᱪᱮᱫᱟᱜ ᱚᱞᱚᱜ ᱯᱟᱲᱦᱟᱣ ᱞᱟᱜᱟᱜ ᱛᱟᱵᱚᱱᱟ ᱚᱱᱟ ᱵᱩᱡᱷᱟᱹᱣ ᱜᱟᱨᱡᱮᱱ ᱠᱚ ᱟᱹᱪᱩᱨ ᱦᱩᱭᱩᱜ ᱠᱟᱱᱟ ᱵᱟᱝ ᱟᱯᱮ ᱨᱮᱱ ᱜᱤᱫᱟᱹᱨ ᱡᱩᱫᱤ ᱥᱟᱱᱴᱟᱲᱤ ᱛᱮᱠᱚ ᱚᱱᱟ ᱠᱚ ᱵᱩᱡᱷᱟᱹ ᱦᱩᱭᱩᱜ ᱠᱟᱱᱟ ᱛᱟᱯᱚᱨ ᱩᱱᱠᱩ ᱴᱷᱮᱡᱠᱷᱚᱡ ᱢᱤᱫᱴᱤᱡ ᱨᱤᱡᱩᱞᱮᱥᱮᱱ ᱚᱞᱚᱜ ᱠᱟᱱᱟ ᱨᱮᱡᱩᱞᱮᱥᱚᱱ ᱨᱮᱡᱩᱞᱮᱥᱚᱱ ᱫᱚ ᱚᱸᱰᱮ ᱮ ᱥᱟᱭ ᱚᱯᱷᱤᱥ ᱡᱚᱢᱟᱜ ᱠᱟᱱᱟ ᱵᱚᱞᱚᱠ ᱞᱮᱵᱮᱞ ᱨᱮ ᱚᱱᱟ ᱮ ᱥᱟᱭ ᱚᱯᱷᱤᱥ ᱠᱷᱚᱱ ᱚᱱᱟ ᱯᱷᱚᱨᱢᱮᱴ ᱫᱚ ᱰᱤ ᱟᱭ ᱴᱷᱮᱡ ᱮᱯᱞᱟᱭᱮᱜᱼᱟ ᱚᱱᱟ ᱚᱱᱟ ᱤᱥᱠᱩᱞ ᱠᱚᱨᱮᱱᱟᱜ ᱮᱯᱨᱩᱵᱽ ᱦᱤᱡᱩᱜ ᱠᱟᱱᱟ ᱚᱱᱟ ᱠᱚ ᱪᱟᱹᱞᱩ ᱜᱟᱱᱚᱜ ᱠᱟᱱᱟ ᱟᱫᱚ ᱱᱚᱝᱠᱟ ᱜᱮ ᱯᱨᱟᱭ ᱢᱟᱹᱨᱤ ᱞᱮᱵᱮᱞ ᱢᱟ ᱱᱚᱝᱠᱟ ᱠᱟᱹᱢᱤ ᱦᱚᱨᱟ ᱮᱦᱚᱵ ᱟᱠᱟᱱ ᱜᱮ ᱟᱫᱚ ᱯᱨᱟᱭᱢᱟᱹᱨᱤ ᱯᱚᱨ ᱦᱟᱭᱤᱥᱠᱩᱞ ᱠᱚᱞᱮᱡᱽ ᱤᱭᱩᱱᱤᱵᱷᱟᱨᱥᱤᱴᱤ ᱵᱤᱥᱤ ᱮᱦᱚᱵ ᱟᱠᱟᱱᱟ ᱢᱟᱱᱮ ᱟᱵᱚ ᱯᱮᱨᱟᱭᱢᱟᱹᱨᱤ ᱞᱮᱵᱮᱞ ᱜᱮ ᱮᱠᱴᱩ ᱛᱟᱭᱚᱢ ᱛᱮᱵᱚ ᱮᱦᱚᱵ ᱟᱠᱟᱫᱟ ᱵᱟᱠᱷᱟᱱ ᱫᱚ ᱟᱹᱰᱤ ᱢᱚᱴᱟ ᱢᱩᱴᱤ ᱫᱚᱥ ᱵᱟᱨᱚ ᱥᱮᱨᱢᱟ ᱜᱟᱱ ᱫᱚ ᱦᱩᱭᱮᱱ ᱜᱮᱭᱟ ᱢᱟᱱᱮ ᱢᱟᱫᱽᱫᱷᱚᱢᱤᱠ ᱞᱮᱵᱮᱞ ᱨᱮ ᱚᱞ ᱪᱤᱠᱤ ᱛᱮ ᱛᱟᱦᱮᱸ ᱠᱟᱱᱟ ᱞᱮᱝᱜᱩᱭᱮᱡ ᱦᱤᱥᱟᱹᱵ ᱛᱟᱦᱮᱸ ᱠᱟᱱᱟ ᱩᱱᱫᱚ ᱟᱨ ᱤᱥᱠᱩᱞ ᱠᱚᱨᱮ ᱦᱚᱸ ᱞᱮᱝᱜᱩᱭᱮᱡ ᱦᱤᱥᱟᱹᱵ ᱜᱮ ᱛᱟᱦᱮᱸ ᱠᱟᱱᱟ ᱢᱮᱱᱠᱷᱟᱱ ᱱᱤᱛᱚᱜ ᱱᱤᱛᱳᱜ ᱨᱤᱥᱮᱱᱴ ᱫᱚ ᱡᱚᱛᱚ ᱢᱟᱱᱮ ᱢᱟᱫᱽᱫᱷᱚᱢᱤ ᱢᱤᱰᱤᱭᱟᱢ ᱥᱟᱱᱛᱟᱞᱤ ᱪᱟᱹᱞᱩᱜ ᱠᱟᱱᱟ ᱢᱟᱱᱮ ᱴᱳᱴᱟᱞ ᱜᱮ ᱥᱟᱱᱛᱟᱲᱤ ᱛᱮᱜᱮ ᱢᱟᱱᱮ ᱞᱮᱝᱜᱩᱭᱮᱡ ᱢᱮᱱᱛᱮᱫᱚ ᱵᱟᱝᱞᱟ ᱞᱮᱝᱜᱩᱭᱮᱡ ᱢᱮᱱᱟᱜᱼᱟ ᱤᱝᱞᱤᱥ ᱞᱮᱝᱜᱩᱭᱮᱡ ᱢᱮᱱᱟᱜᱼᱟ ᱚᱱᱟ ᱠᱚ ᱵᱟᱫ ᱠᱟᱛᱮᱫ ᱵᱟᱹᱠᱤ ᱡᱮᱢᱚᱱ ᱤᱛᱤᱦᱟᱥ ᱵᱷᱩᱜᱳᱞ ᱵᱤᱜᱽᱜᱟᱱ ᱤᱥᱠᱩ ᱠᱚᱨᱮ ᱚᱱᱟ ᱠᱚᱦᱚᱸ ᱚᱞ ᱪᱤᱠᱤ ᱛᱮᱜᱮ ᱯᱟᱲᱦᱟᱣ ᱜᱟᱱᱚᱜ ᱠᱟᱱᱟ ᱚᱱᱟᱛᱮ ᱢᱟᱱᱮ ᱱᱤᱭᱟᱹ ᱟᱵᱚ ᱡᱩᱫᱤ ᱵᱚᱱ ᱰᱮᱵᱷᱞᱚᱯ ᱫᱟᱲᱮᱭᱟᱜ ᱡᱮᱢᱚᱱ ᱯᱚᱱᱰᱤᱛ ᱨᱩᱜᱷᱩᱱᱟᱛᱷᱟ ᱢᱩᱨᱢᱩ ᱜᱚᱝᱠᱮ ᱟᱜ ᱮᱠᱥᱳ ᱵᱚᱪᱷᱚᱨ ᱢᱤᱥᱚᱱ ᱫᱩᱦᱟᱡᱟᱨ ᱯᱚᱸᱪᱤᱥ ᱱᱚᱜᱱᱟ ᱴᱷᱤᱢ ᱤᱫᱤᱠᱟᱛᱮᱫ ᱥᱮ ᱱᱚᱣᱟ ᱛᱷᱤᱢ ᱥᱟᱢᱱᱮ ᱫᱚᱦᱚ ᱠᱟᱛᱮᱫᱱᱚᱣᱟ ᱨᱤᱠᱟᱹ ᱦᱩᱭᱟᱠᱟᱱᱟ ᱢᱟᱪᱮᱫ ᱯᱟᱦᱟᱴᱟ ᱥᱮᱫ ᱠᱷᱚᱱ ᱡᱮ ᱡᱟᱦᱟᱸ ᱛᱤᱱᱟᱹᱜ ᱴᱚᱴᱷᱟ ᱨᱮᱜᱮ ᱥᱟᱱᱛᱟᱲ ᱜᱤᱫᱟᱹᱨ ᱠᱚ ᱢᱮᱱᱟᱜ ᱠᱚᱛᱟ ᱵᱚᱱᱟ ᱯᱨᱚᱛᱮᱠ ᱴᱤ ᱴᱚᱴᱷᱟ ᱨᱮ ᱡᱟᱦᱟᱸ ᱛᱤᱱᱟᱹᱜ ᱤᱥᱠᱩᱞ ᱢᱮᱱᱟᱜᱼᱟ ᱚᱱᱟ ᱤᱥᱠᱩᱞ ᱠᱚᱨᱮᱫ ᱱᱚᱣᱟ ᱥᱟᱱᱛᱟᱲᱤ ᱛᱮ ᱯᱟᱲᱦᱟᱣ ᱢᱟᱱᱮ ᱚᱞᱚᱜ ᱯᱟᱲᱦᱟᱣ ᱮᱦᱚᱵ ᱨᱮᱱᱟᱜ ᱠᱟᱹᱢᱤ ᱦᱚᱨᱟ ᱠᱤᱱᱛᱩ ᱡᱳᱨ ᱠᱚᱨᱚᱢ ᱛᱮ ᱪᱟᱭᱤᱞᱦᱩᱰ ᱢᱟᱱᱮ ᱪᱮᱥᱴᱟᱭ ᱦᱩᱭᱩᱜ ᱠᱟᱱᱟ ᱜᱟᱨᱡᱮᱱ ᱠᱚ ᱵᱩᱡᱷᱟᱹᱣ ᱠᱟᱛᱮᱫ ᱟᱭᱢᱟ ᱥᱟᱨᱦᱟᱣ ᱟᱵᱮᱱ ᱡᱮᱦᱮᱛᱩ ᱢᱤᱴᱤᱡ ᱥᱚᱪᱮᱛᱚᱱ ᱱᱟᱜᱚᱨᱤᱠ ᱦᱤᱥᱟᱹᱵ ᱛᱮ ᱡᱮ ᱟᱹᱞᱤᱧ ᱴᱷᱮᱡ ᱱᱚᱣᱟ ᱵᱮᱱ ᱠᱩᱠᱞᱤ ᱵᱮᱱ ᱫᱚᱦᱚ ᱠᱮᱫᱟ ᱟᱹᱞᱤᱧ ᱦᱚᱸ ᱟᱵᱮᱱ ᱱᱚᱣᱟ ᱡᱤᱱᱤᱥ ᱥᱮ ᱱᱚᱣᱟ ᱰᱤᱴᱮᱞᱥ ᱛᱮᱫ ᱢᱟᱱᱮ ᱞᱟᱹᱭ ᱥᱚᱫᱚᱨ ᱠᱮᱜᱼᱟ ᱟᱵᱮᱱ ᱦᱚᱸ ᱟᱹᱞᱤᱧ ᱯᱟᱦᱟᱴᱟᱥᱮᱫ ᱠᱷᱚᱱ ᱥᱟᱨᱦᱟᱣ ᱮᱢ ᱠᱟᱛᱮᱫ ᱱᱤᱛᱚᱜ ᱫᱚᱞᱤᱧ ᱫᱚᱦᱚ ᱠᱮᱫᱟ ᱛᱟᱦᱚᱞᱮ ᱡᱚᱦᱟᱨ ᱜᱮ